ᱦᱚᱸ ᱡᱮᱛᱮ ᱦᱚᱲ ᱜᱮ ᱥᱟᱵᱚᱱ ᱠᱚᱢᱟ ᱵᱚ ᱥᱟᱵᱚᱱ ᱵᱟᱰᱟᱜ ᱠᱟᱱ ᱜᱮᱭᱟ ᱢᱮᱱᱠᱷᱟᱱ ᱛᱟᱨᱟ ᱥᱟᱵᱚᱱ ᱠᱚᱫᱚ ᱢᱟᱱᱮ ᱟᱹᱰᱤ ᱵᱟᱹᱲᱤᱡᱼᱟ ᱵᱟᱹᱲᱤᱡ ᱫᱚ ᱱᱚᱝᱠᱟ ᱵᱟᱹᱲᱤᱡᱼᱟ ᱢᱟᱱᱮ ᱥᱚᱣᱟ ᱥᱚᱣᱟ ᱢᱮᱱᱛᱮ ᱪᱮᱦᱨᱟ ᱫᱚ ᱵᱟᱝ ᱠᱟᱱᱟ ᱱᱚᱣᱟ ᱫᱚ ᱦᱚᱲᱢᱚ ᱥᱟᱞᱟᱜ ᱦᱚᱸ ᱠᱟᱹᱡ ᱢᱟᱱᱮ ᱥᱚᱵᱷᱟᱵᱮᱭ ᱮᱢ ᱫᱟᱲᱮᱭᱟᱜ ᱢᱟ ᱱᱟᱯᱟᱭ ᱛᱟᱦᱮᱱ ᱢᱟ ᱚᱱᱠᱟᱱ ᱥᱟᱵᱚᱱ ᱛᱮ ᱥᱟᱵᱚᱱ ᱫᱚᱨᱟᱠᱟᱨᱚᱜᱼᱟ ᱦᱩᱱᱟᱹᱝ ᱡᱮ ᱢᱟᱱᱮ ᱦᱚᱲᱢᱚ ᱦᱚᱸ ᱵᱮᱥ ᱛᱟᱦᱮᱱ ᱢᱟ ᱮᱱᱠᱷᱟᱱ ᱥᱟᱵᱚᱱ ᱟᱵᱚ ᱫᱚ ᱡᱟᱦᱟᱸ ᱜᱮ ᱦᱮᱡ ᱮᱱᱟ ᱵᱟᱡᱟᱨ ᱨᱮ ᱚᱱᱟ ᱥᱟᱵᱚᱱ ᱛᱮᱜᱮ ᱵᱚ ᱥᱟᱵᱚᱱᱚᱜ ᱠᱟᱱᱟ ᱟᱨ ᱥᱟᱵᱚᱱ ᱚᱱᱟ ᱛᱮᱫᱚ ᱦᱚᱲᱢᱚᱭ ᱠᱷᱟᱨᱟᱯᱟ ᱦᱚᱲᱢᱚ ᱦᱚᱸᱭ ᱠᱷᱟᱨᱟᱯᱟ ᱟᱨ ᱥᱟᱶᱛᱮ ᱡᱟᱦᱟᱸ ᱢᱤᱫ ᱦᱚᱲᱮ ᱥᱟᱵᱚᱱᱚᱜ ᱠᱟᱱᱟ ᱚᱱᱟ ᱥᱟᱵᱚᱱ ᱛᱮᱫᱚ ᱮᱴᱟᱜ ᱦᱚᱲ ᱫᱚ ᱵᱟᱝ ᱥᱟᱵᱚᱱ ᱫᱚᱨᱠᱟᱨᱚᱜ ᱠᱟᱱᱟ ᱪᱮᱠᱟᱛᱮ ᱩᱱᱤᱭᱟᱜ ᱨᱳᱜᱽᱼᱟᱡᱟᱨ ᱟᱢ ᱴᱷᱮᱱ ᱦᱚᱸ ᱩᱪᱟᱹᱲ ᱫᱟᱲᱮᱭᱟᱜᱼᱟ ᱟᱨ ᱟᱡᱟᱜ ᱨᱳᱜᱽᱼᱟᱡᱟᱨ ᱟᱢ ᱴᱷᱮᱱ ᱦᱚᱸ ᱩᱪᱟᱹᱲ ᱫᱟᱲᱮᱭᱟᱜᱼᱟ ᱚᱱᱟ ᱤᱭᱟᱹᱛᱤᱧ ᱢᱮᱱᱮᱜᱼᱟᱡᱮ ᱢᱟᱱᱮ ᱥᱟᱵᱚᱱ ᱫᱚ ᱟᱨ ᱚᱱᱠᱟ ᱥᱟᱵᱚᱱᱚᱜ ᱢᱮ ᱢᱟᱱᱮ ᱵᱮᱥ ᱥᱟᱵᱚᱱ ᱛᱮᱢ ᱥᱟᱵᱚᱱᱚᱜ ᱠᱷᱟᱱᱮᱢ ᱱᱟᱯᱟᱭ ᱜᱮᱭᱟ ᱟᱨ ᱵᱟᱠᱷᱟᱱ ᱚᱱᱟ ᱫᱚ ᱵᱟᱡᱟᱨ ᱨᱮᱭᱟᱜ ᱥᱟᱵᱚᱱ ᱫᱚ ᱱᱤᱛᱳᱝ ᱫᱚ ᱟᱹᱰᱤ ᱞᱮᱠᱟᱱ ᱥᱟᱵᱚᱱ ᱦᱮᱡᱽ ᱟᱠᱟᱱᱟ ᱚᱱᱟ ᱥᱟᱵᱚᱱ ᱫᱚ ᱦᱚᱲᱢᱚ ᱞᱟᱹᱜᱤᱫ ᱫᱚ ᱟᱹᱰᱤ ᱰᱷᱮᱨᱮ ᱞᱳᱠᱥᱟᱱᱟ ᱠᱷᱟᱨᱟᱯᱚᱜᱼᱟ ᱦᱚᱲᱢᱚᱭ ᱠᱷᱟᱨᱟᱯᱟ ᱢᱟᱱᱮ ᱚᱱᱠᱟ ᱢᱟ ᱥᱚ ᱛᱮᱫᱚ ᱟᱹᱰᱤ ᱪᱮᱦᱨᱟ ᱵᱩᱡᱷᱟᱹᱜᱼᱟ ᱢᱮᱱᱠᱷᱟᱱ ᱚᱱᱟ ᱫᱚ ᱟᱹᱰᱤ ᱠᱷᱟᱨᱟᱯᱟ ᱟᱨ ᱡᱟᱦᱟᱸ ᱞᱮᱠᱟ ᱵᱟᱝ ᱵᱚ ᱢᱮᱱᱮᱜᱼᱟ ᱵᱟᱛᱷᱨᱩᱢ ᱠᱚᱨᱮ ᱵᱚ ᱨᱮᱭᱟᱲᱚᱜ ᱠᱟᱱᱟ ᱛᱩᱯᱩᱱ ᱠᱟᱱᱟ ᱵᱚ ᱟᱫᱚ ᱚᱱᱟ ᱠᱚᱨᱮ ᱢᱟᱱᱮ ᱥᱟᱵᱚᱱ ᱵᱟᱲᱟ ᱠᱚᱨᱮ ᱫᱚᱦᱚ ᱫᱚ ᱵᱟᱝ ᱞᱟᱹᱠᱛᱤᱭᱟᱱᱟ ᱟᱫᱚ ᱠᱷᱩᱞᱟᱹ ᱫᱚ ᱫᱚᱦᱚ ᱫᱚ ᱵᱟᱝ ᱞᱟᱹᱠᱛᱤ ᱠᱟᱱᱟ ᱚᱱᱟ ᱡᱩᱫᱤᱢ ᱥᱟᱵᱚᱱᱮᱱᱟᱢ ᱮᱱᱠᱷᱟᱱ ᱫᱚ ᱟᱢ ᱫᱚ ᱛᱟᱦᱚᱞᱮ ᱚᱱᱟ ᱫᱚ ᱚᱱᱠᱟᱱ ᱥᱟᱵᱚᱱ ᱡᱟᱦᱟᱸᱱ ᱥᱟᱵᱚᱱ ᱜᱮ ᱵᱮᱥ ᱥᱟᱵᱚᱱ ᱦᱚᱸ ᱚᱱᱟ ᱰᱟᱵᱟᱨᱮ ᱚᱱᱟ ᱫᱚ ᱢᱟᱱᱮ ᱰᱟᱵᱟ ᱨᱮᱜᱮ ᱫᱚᱦᱚ ᱨᱩᱣᱟᱹᱲ ᱠᱟᱜ ᱢᱮ ᱪᱮ ᱢᱟᱱᱮ ᱚᱱᱟ ᱫᱚ ᱚᱠᱚᱭ ᱪᱚ ᱨᱚ ᱥᱮ ᱥᱤᱠᱬᱤᱡ ᱡᱟᱦᱟᱱ ᱠᱚᱜᱮ ᱚᱱᱠᱟᱱᱼᱚᱱᱠᱟᱱ ᱠᱚᱠᱚ ᱦᱤᱡᱩᱜᱼᱟ ᱚᱱᱟ ᱨᱮᱠᱚ ᱟᱵᱚᱜᱼᱟ ᱟᱨ ᱚᱱᱟ ᱥᱟᱵᱚᱱ ᱛᱮᱜᱮ ᱦᱚᱲᱮᱢ ᱥᱟᱵᱚᱱᱚᱜᱼᱟ ᱮᱱᱠᱷᱟᱱ ᱚᱱᱟ ᱥᱟᱵᱚᱱ ᱛᱮ ᱦᱚᱲᱢᱚ ᱠᱚᱨᱮ ᱦᱚᱸ ᱢᱟᱱᱮ ᱨᱳᱜᱽᱼᱟᱡᱟᱨ ᱦᱮᱡᱽ ᱫᱟᱲᱮᱭᱟᱜᱼᱟ ᱚᱱᱟ ᱤᱫᱤ ᱛᱮ ᱢᱟᱱᱮ ᱚᱱᱠᱟᱱ ᱥᱟᱵᱚᱱ ᱛᱮ ᱥᱟᱵᱚᱱᱚᱜ ᱢᱮ ᱢᱟᱱᱮ ᱦᱚᱲᱢᱚ ᱵᱮᱥᱚᱜ ᱢᱟ ᱵᱮᱥ ᱫᱟᱲᱮᱭᱟᱜ ᱢᱟᱭ ᱟᱨ ᱚᱱᱟ ᱱᱤᱛᱳᱝ ᱫᱚ ᱵᱟᱡᱟᱨ ᱨᱮᱫᱚ ᱟᱹᱰᱤ ᱵᱟᱹᱲᱤᱡᱼᱵᱟᱹᱲᱤᱡ ᱥᱟᱵᱚᱱ ᱜᱮ ᱦᱮᱡ ᱟᱠᱟᱱᱟ ᱢᱟᱱᱮ ᱚᱱᱟ ᱛᱮᱜᱮᱧ ᱢᱮᱱᱮᱜᱼᱟ ᱢᱟᱱᱮ ᱥᱟᱵᱚᱱ ᱫᱚ ᱢᱟᱱᱮ ᱞᱩᱜᱽᱲᱤ ᱥᱟᱵᱚᱱ ᱪᱮ ᱦᱚᱲᱢᱚ ᱥᱟᱵᱚᱱ ᱡᱟᱦᱟᱱ ᱥᱟᱵᱚᱱ ᱜᱮ ᱢᱟᱱᱮ ᱠᱷᱩᱞᱟ ᱫᱚ ᱟᱞᱚᱢ ᱫᱚᱦᱚᱭᱟ ᱠᱷᱩᱞᱟᱢ ᱫᱚᱦᱚᱭ ᱠᱷᱟᱱ ᱫᱚ ᱢᱟᱱᱮ ᱦᱚᱭ ᱨᱮ ᱡᱟᱦᱟᱸᱛᱤᱱᱟᱹᱜ ᱜᱮ ᱢᱮᱱᱟᱜ ᱠᱚᱣᱟ ᱡᱤᱵᱚᱱᱟᱱ ᱠᱚ ᱩᱱᱠᱩ ᱠᱚᱦᱚᱸ ᱢᱟᱱᱮ ᱚᱱᱟ ᱥᱟᱵᱚᱱ ᱨᱮᱠᱚ ᱞᱟᱴᱷᱟᱜᱼᱟ ᱟᱨ ᱦᱚᱲᱢᱚᱭ ᱠᱷᱟᱨᱟᱯᱟ